ᱦᱮᱸ ᱦᱮᱞᱳ ᱦᱮᱞᱳ ᱦᱮᱸᱻ ᱦᱮᱸᱻ ᱤᱧ ᱰᱤᱭᱩᱴᱤᱨᱮ ᱢᱤᱱᱟᱹᱧᱟ ᱚᱻ ᱛᱤᱱ ᱠᱷᱚᱱ ᱮᱱᱟᱱ ᱠᱷᱚᱱ ᱫᱚ ᱛᱟᱣ ᱪᱤᱠᱟᱛᱮ ᱚᱻ ᱟᱨ ᱛᱟᱦᱞᱮ ᱚᱱᱟᱜᱮ ᱨᱟᱱ ᱠᱚ ᱪᱮᱫ ᱨᱟᱱ ᱠᱚᱢ ᱡᱚᱢᱫᱟ ᱵᱮᱥ ᱴᱷᱤᱠ ᱜᱮᱭᱟ ᱛᱟᱦᱞᱮ ᱤᱧ ᱨᱟᱱᱤᱧ ᱤᱫᱤ ᱛᱚᱨᱟᱣᱟᱢ ᱠᱟᱱᱟ ᱚᱱᱟᱢ ᱡᱚᱢᱟ ᱛᱤᱱ ᱠᱷᱚᱱ ᱛᱤᱱ ᱜᱷᱟᱲᱤᱡ ᱮᱢ ᱪᱟᱞᱟᱣᱱᱟ ᱛᱤᱱᱟᱹᱜ ᱛᱤᱱᱟᱹᱜ ᱛᱤᱱᱟᱹᱜ ᱜᱷᱟᱹᱲᱤᱡ ᱫᱟᱜᱽ ᱥᱮᱫ ᱮᱢ ᱪᱟᱞᱟᱣᱱᱟ ᱮᱱᱟᱱ ᱠᱷᱚᱱ ᱢᱚᱴᱟ ᱢᱩᱴᱤ ᱛᱟᱣ ᱛᱤᱱᱟᱹᱜ ᱫᱷᱟᱣ ᱚᱻ ᱵᱮᱥ ᱴᱷᱤᱠ ᱜᱮᱭᱟ ᱛᱟᱦᱞᱮ ᱤᱧ ᱨᱟᱱᱤᱧ ᱤᱫᱤ ᱛᱚᱨᱟᱣᱟᱢ ᱠᱟᱱᱟ ᱱᱟᱦᱟᱸᱜ ᱦᱮᱸ